ᱟᱞᱮ ᱟᱹᱛᱩ ᱨᱮᱭᱟᱜ ᱥᱟᱶᱛᱟ ᱨᱮᱫᱚ ᱫᱚᱝ ᱞᱟᱜᱽᱬᱮ ᱮᱱᱮᱡ ᱠᱚ ᱠᱩᱥᱤᱭᱟᱜᱼᱟ ᱵᱟᱯᱞᱟ ᱨᱮ ᱵᱟᱯᱞᱟ ᱠᱚᱨᱮ ᱥᱚᱦᱚᱨᱟᱭ ᱨᱮ ᱵᱟᱦᱟ ᱨᱮ ᱟᱹᱰᱤ ᱠᱟᱡᱟᱠ ᱫᱚᱝ ᱞᱟᱜᱽᱬᱮ ᱠᱚ ᱮᱱᱮᱡᱼᱟ

ᱟᱵᱚ ᱦᱚᱲ ᱦᱚᱯᱚᱱᱟᱜ ᱫᱚ ᱞᱩᱝᱜᱤ ᱯᱟᱹᱧᱪᱤ ᱵᱟᱸᱫᱮ ᱠᱟᱛᱮᱫ ᱠᱩᱞᱦᱤ ᱨᱮ ᱠᱚ ᱠᱚ ᱮᱱᱮᱡ ᱟᱹᱪᱩᱨᱚᱜᱼᱟ ᱚᱱᱟᱜᱮ ᱟᱵᱚᱣᱟᱜ ᱟᱹᱨᱤᱪᱟᱹᱞᱤ ᱫᱚ ᱠᱟᱱᱟ ᱡᱮᱭᱥᱮ ᱠᱩᱲᱤ ᱠᱚᱫᱚ ᱞᱩᱝᱜᱤ ᱯᱟᱹᱧᱪᱤ ᱠᱚ ᱵᱟᱸᱫᱮᱭᱟ ᱟᱨ ᱠᱚᱲᱟ ᱠᱚᱫᱚ ᱯᱟᱹᱧᱪᱤ ᱠᱚ ᱰᱮᱸᱜᱟᱭᱟ ᱟᱵᱚ ᱦᱚᱲ ᱦᱚᱯᱚᱱᱟᱜ ᱫᱚ ᱚᱱᱟᱜᱮ ᱥᱟᱵ ᱥᱟᱯᱲᱟᱜ ᱠᱟᱱ ᱛᱟᱵᱚᱱᱟ ᱚᱱᱟᱜᱮ ᱱᱚᱣᱟ ᱟᱵᱚ ᱦᱚᱲᱟᱜ ᱫᱚ ᱟᱹᱨᱤᱪᱟᱹᱞᱤ ᱠᱟᱱᱟ ᱚᱱᱟᱫᱚ ᱟᱹᱰᱤ ᱫᱤᱱ ᱠᱷᱚᱱ ᱠᱚ ᱟᱹᱜᱩᱣ ᱠᱟᱫᱟ ᱟᱵᱚ ᱦᱚᱲ ᱦᱚᱯᱚᱱ ᱫᱚ ᱞᱩᱝᱜᱤ ᱯᱟᱹᱧᱪᱤ ᱜᱮ ᱟᱥᱚᱞ ᱦᱚᱨᱚᱜ ᱥᱟᱯᱲᱟᱣ ᱟᱜ ᱠᱟᱱ ᱛᱟᱵᱚᱱᱟ ᱟᱨ ᱮᱱᱮᱡ ᱠᱚᱦᱚᱸ ᱫᱚᱝ ᱞᱟᱜᱽᱬᱮ ᱜᱮᱠᱚ ᱮᱱᱮᱡᱼᱟ ᱚᱱᱟᱜᱮ ᱟᱹᱰᱤ ᱠᱟᱡᱟᱠ ᱵᱚᱱ ᱠᱩᱥᱤᱭᱟᱜᱼᱟ ᱦᱚᱲ ᱦᱚᱯᱚᱱ ᱱᱮᱛᱟᱨ ᱡᱩᱜᱽ ᱨᱮ ᱵᱟᱯᱞᱟ ᱠᱚᱨᱮ ᱵᱚᱞ ᱜᱟᱛᱮᱜ ᱠᱚᱨᱮ ᱰᱤᱡᱮ ᱠᱚ ᱪᱮᱫ ᱠᱚᱠᱚ ᱟᱹᱜᱩᱭᱫᱟ ᱚᱱᱟᱫᱚ ᱵᱮᱠᱟᱨ ᱠᱟᱱᱟ ᱚᱱᱟᱫᱚ ᱟᱵᱚ ᱥᱚᱢᱟᱡᱽ ᱨᱮᱱᱟᱜ ᱜᱮ ᱵᱟᱝ ᱠᱟᱱᱟ ᱚᱱᱟᱫᱚ ᱟᱵᱚ ᱥᱚᱢᱟᱡᱽ ᱨᱮᱱᱟᱜ ᱫᱚ ᱫᱚᱝ ᱞᱟᱜᱽᱬᱮ ᱮᱱᱮᱡ ᱟᱨ ᱥᱚᱜᱚᱭ ᱛᱩᱢᱫᱟᱜ ᱴᱟᱢᱟᱠ ᱟᱛᱮᱫ ᱨᱩ ᱚᱱᱟᱜᱮ ᱟᱵᱚ ᱥᱟᱱᱛᱟᱲ ᱥᱚᱢᱟᱡᱽ ᱟᱜ ᱫᱚ ᱟᱹᱨᱤᱪᱟᱹᱞᱤ ᱠᱟᱱ ᱛᱟᱵᱳᱱᱟ